ᱱᱚᱜᱼᱚᱭ ᱱᱟᱦᱟᱜ ᱯᱟᱭᱨᱟᱜ ᱨᱮᱱᱟᱜ ᱟᱹᱰᱤ ᱨᱚᱠᱚᱢ ᱯᱟᱭᱨᱟᱜ ᱜᱮ ᱢᱮᱱᱟᱜᱼᱟ ᱯᱟᱭᱨᱟᱜ ᱥᱚᱢᱚᱭ ᱨᱮᱦᱚᱸ ᱩᱱᱩᱢ ᱠᱟᱛᱮᱫ ᱯᱟᱭᱨᱟᱜ ᱟᱨ ᱵᱟᱝᱠᱷᱟᱱ ᱪᱮᱛᱟᱱ ᱛᱮ ᱩᱱᱠᱩ ᱜᱮᱰᱮᱸ ᱠᱚᱠᱚ ᱩᱱᱩᱢ ᱰᱩᱵᱩᱡ ᱚᱱᱠᱟ ᱯᱟᱭᱨᱟᱜ ᱦᱚᱸ ᱪᱚᱴ ᱪᱚᱴᱛᱮ ᱟᱨ ᱵᱟᱝᱠᱷᱟᱱ ᱫᱚ ᱡᱟᱦᱟᱸᱵᱚᱱ ᱢᱮᱱᱟ ᱜᱟᱰᱟ ᱠᱚᱨᱮ ᱯᱮᱨᱮᱡ ᱫᱟᱜ ᱠᱚᱨᱮ ᱯᱟᱭᱨᱟ ᱯᱟᱨᱚᱢᱚᱜ ᱡᱚᱠᱷᱮᱡ ᱞᱮᱠᱟ ᱛᱤᱛᱮ ᱟᱨ ᱜᱟᱹᱫᱩᱨ ᱤᱭᱟᱹ ᱠᱟᱛᱮᱫ ᱦᱟᱸᱜ ᱡᱟᱸᱜᱟ ᱠᱚᱛᱮ ᱚᱱᱠᱟ ᱯᱟᱭᱨᱟᱜ ᱦᱚᱸ ᱟᱫᱚ ᱩᱱ ᱥᱚᱢᱚᱭ ᱦᱚᱸ ᱞᱩᱛᱩᱨ ᱠᱚᱨᱮ ᱫᱟᱜ ᱠᱚ ᱵᱚᱞᱚᱱᱟ ᱟᱹᱰᱤ ᱦᱟᱨᱠᱮᱛ ᱵᱩᱡᱷᱟᱹᱜᱼᱟ ᱟᱫᱚ ᱚᱱᱟ ᱫᱟᱜ ᱞᱩᱛᱩᱨ ᱠᱚᱨᱮ ᱵᱚᱞᱚ ᱞᱮᱱᱠᱷᱟᱱ ᱱᱚᱣᱟ ᱠᱷᱚᱲᱚ ᱠᱷᱚᱲᱚᱜᱼᱟ ᱠᱷᱩᱵᱽ ᱦᱟᱨᱠᱮᱛ ᱵᱩᱡᱷᱟᱹᱜᱼᱟ ᱟᱫᱚ ᱚᱱᱟ ᱠᱚᱫᱚ ᱢᱟᱱᱮ ᱢᱤᱫ ᱫᱷᱟᱣ ᱨᱮ ᱠᱚᱪᱮ ᱠᱟᱛᱮᱫ ᱞᱩᱛᱩᱨ ᱨᱮ ᱫᱟᱜ ᱴᱷᱚᱯ ᱠᱟᱛᱮᱫ ᱫᱚᱦᱲᱟ ᱱᱟᱛᱮ ᱟᱹᱪᱩᱨ ᱞᱮᱠᱷᱟᱱ ᱚᱱᱟ ᱫᱟᱜ ᱩᱰᱩᱠᱚᱜᱼᱟ ᱴᱷᱤᱠ ᱵᱩᱡᱷᱟᱹᱜᱼᱟ ᱦᱮᱸ ᱟᱨ ᱯᱟᱭᱨᱟᱜᱼᱟ ᱟᱹᱰᱤ ᱡᱮᱞᱮᱧ ᱡᱮᱞᱮᱧ ᱯᱟᱭᱨᱟ ᱦᱩᱭᱩᱜᱼᱟ ᱛᱤᱛᱮ ᱯᱟᱭᱨᱟ ᱦᱚᱸ ᱛᱤ ᱢᱮᱥᱟ ᱡᱟᱸᱜᱟ ᱡᱟᱦᱟᱸ ᱵᱚᱱ ᱢᱮᱱᱟ ᱪᱚᱴ ᱪᱚᱴ ᱛᱮ ᱟᱫᱚ ᱚᱱᱟ ᱧᱩᱛᱩᱢ ᱢᱟ ᱵᱟᱹᱞᱤᱧ ᱫᱟᱲᱮᱭᱟᱜᱼᱟ ᱵᱟᱹᱞᱤᱧ ᱵᱟᱲᱟᱭᱟ ᱚᱱᱠᱟᱜᱮ ᱟᱨ ᱚᱱᱟ ᱠᱚ ᱢᱮᱱ ᱞᱮᱠᱟ ᱞᱩᱛᱩᱨ ᱨᱮ ᱫᱟᱜ ᱵᱟᱝ ᱵᱚᱞᱚᱱ ᱞᱟᱹᱜᱤᱫ ᱠᱷᱟᱱ ᱫᱚ ᱚᱱᱟ ᱠᱚ ᱞᱩᱛᱩᱨ ᱦᱚᱸ ᱮᱥᱮᱫ ᱦᱩᱭᱩᱜᱼᱟ